ᱦᱮᱸ ᱦᱮᱞᱳ ᱦᱮᱸ ᱚᱠᱚᱭ ᱦᱮᱸ ᱞᱟᱹᱭ ᱵᱤᱱ ᱱᱚᱸᱰᱮ ᱰᱟᱠᱛᱚᱨ ᱚᱲᱟᱜ ᱨᱮᱱᱟᱜ ᱦᱮᱸ ᱯᱷᱮᱥᱮᱞᱤᱴᱤ ᱱᱟᱭ ᱵᱟᱲᱮ ᱱᱟᱯᱟᱭ ᱜᱮᱭᱟ ᱛᱚ ᱦᱟᱸᱜ ᱡᱚᱛᱚᱣᱟᱜ ᱜᱮ ᱵᱮᱥ ᱜᱮᱭᱟ ᱟᱫᱚ ᱚᱠᱟ ᱚᱱᱩᱥᱟᱨ ᱦᱟᱸᱜ ᱨᱳᱜᱽ ᱨᱮᱱᱟᱜ ᱵᱮᱱ ᱠᱷᱚᱡᱚᱜ ᱠᱟᱱᱟ ᱚᱱᱟ ᱚᱱᱩᱥᱟᱨ ᱨᱳᱜᱽ ᱨᱮᱱᱟᱜ ᱫᱚ ᱯᱷᱮᱥᱤᱞᱤᱴᱤ ᱚᱱᱠᱟᱜᱮ ᱦᱟᱸᱜ ᱢᱮᱱᱟᱜᱼᱟ ᱡᱚᱱᱰᱤᱥ ᱧᱟᱢ ᱟᱠᱟᱫ ᱵᱤᱱᱟᱹ ᱛᱟᱦᱚᱞᱮ ᱦᱳᱭ ᱦᱳᱭ ᱦᱳᱭ ᱚᱱᱟ ᱠᱚᱫᱚ ᱯᱟᱹᱣᱨᱟᱹ ᱠᱟᱹᱡ ᱠᱚᱢ ᱧᱚᱜ ᱵᱮᱱ ᱧᱩᱭᱟ ᱛᱚᱵᱮ ᱛᱚ ᱠᱷᱩᱜ ᱜᱮ ᱟᱹᱰᱤ ᱡᱳᱨ ᱦᱩᱭᱩᱜ ᱠᱟᱱ ᱛᱟᱵᱮᱱᱟ ᱥᱮ ᱦᱳᱭ ᱟᱫᱚ ᱚᱦᱚᱸ ᱴᱤᱵᱷᱤ ᱧᱟᱢ ᱟᱠᱟᱫ ᱵᱤᱱᱟ ᱱᱚᱜᱼᱚᱭ ᱟᱫᱚ ᱴᱤᱵᱷᱤ ᱠᱚᱨᱮᱱᱟᱜ ᱨᱟᱱ ᱵᱮᱵᱚᱥᱛᱷᱟ ᱠᱚᱢᱟ ᱡᱚᱛᱚᱣᱟᱜ ᱜᱮ ᱢᱮᱱᱟᱜᱼᱟ ᱟᱫᱚ ᱠᱟᱹᱡ ᱠᱷᱚᱨᱪᱟ ᱠᱟᱹᱡ ᱵᱟᱹᱲᱛᱤ ᱧᱚᱜ ᱟᱹᱵᱤᱱᱟ ᱟᱫᱚ ᱠᱷᱚᱨᱪᱟ ᱫᱚ ᱟᱫᱚ ᱡᱩᱫᱤ ᱠᱚᱢᱛᱮ ᱯᱟᱨᱚᱢ ᱥᱟᱱᱟᱭᱮᱫ ᱵᱤᱱᱟᱹ ᱟᱭᱩᱥᱢᱟᱱ ᱠᱟᱨᱰ ᱵᱤᱱ ᱛᱮᱭᱟᱨ ᱟᱠᱟᱫᱼᱟ ᱦᱚᱸ ᱛᱟᱦᱚᱞᱮ ᱟᱭᱩᱥᱢᱟᱱ ᱠᱟᱨᱰ ᱡᱩᱫᱤ ᱵᱮᱱ ᱛᱮᱭᱟᱨ ᱠᱟᱜ ᱠᱷᱟᱱ ᱫᱚ ᱛᱟᱦᱚᱞᱮ ᱠᱚᱢ ᱧᱚᱜ ᱠᱚ ᱠᱚᱢᱼᱥᱚᱢ ᱛᱮᱵᱤᱱ ᱦᱟᱸᱜ ᱯᱟᱨᱚᱢᱚᱜᱼᱟ ᱟᱫᱚ ᱡᱩᱫᱤ ᱚᱱᱟ ᱠᱚᱵᱤᱱ ᱛᱮᱭᱟᱨ ᱟᱠᱟᱫ ᱠᱷᱟᱱ ᱫᱚ ᱦᱤᱡᱩᱜ ᱵᱤᱱ ᱛᱟᱦᱚᱞᱮ ᱤᱞᱟᱪ ᱦᱚᱪᱚᱜ ᱵᱤᱱ ᱱᱚᱸᱰᱮ ᱴᱤᱵᱷᱤ ᱠᱚᱜᱮ ᱟᱹᱰᱤᱜᱟᱱ ᱱᱚᱸᱰᱮ ᱯᱮᱥᱮᱱᱴ ᱠᱚ ᱯᱮᱨᱮᱡ ᱪᱟᱵᱟ ᱠᱟᱱᱟ ᱟᱹᱵᱤᱱ ᱟᱹᱭᱩᱥᱢᱟᱱ ᱠᱟᱨᱰ ᱟᱹᱜᱩᱭᱵᱤᱱ ᱥᱮ ᱟᱨ ᱟᱹᱵᱤᱱᱟᱜ ᱟᱫᱷᱟᱨ ᱠᱟᱨᱰ ᱟᱹᱜᱩ ᱛᱟᱨᱟᱭ ᱵᱤᱱ ᱦᱟᱸᱜ ᱟᱨ ᱦᱳᱭ ᱤᱱᱟᱹ ᱠᱚ ᱟᱹᱜᱩ ᱠᱟᱛᱮᱫ ᱜᱮ ᱦᱤᱡᱩᱜ ᱵᱮᱱ ᱥᱮ ᱦᱟᱸᱜ ᱟᱨ ᱦᱟᱱᱛᱮᱱᱟᱜ ᱢᱟᱲᱟᱝ ᱥᱮᱱᱟᱜ ᱯᱨᱚᱥᱮᱥᱤᱝ ᱫᱚ ᱦᱟᱸᱜ ᱞᱟᱹᱭ ᱟᱹᱵᱤᱱᱟ ᱪᱮᱫ ᱪᱤᱠᱟᱹᱭ ᱦᱩᱭᱩᱜᱼᱟ ᱪᱮᱫ ᱫᱚ ᱵᱟᱝᱟ ᱚᱠᱟ ᱨᱟᱱ ᱠᱚ ᱵᱮᱵᱚᱦᱟᱨ ᱦᱩᱭᱩᱜ ᱚᱠᱟ ᱠᱚ ᱫᱚᱱᱟᱜ ᱵᱟᱝᱟ ᱚᱱᱟ ᱠᱚᱫᱚ ᱡᱚᱛᱚᱱᱟᱜ ᱱᱚᱰᱮᱱ ᱠᱚ ᱱᱟᱨᱥ ᱟᱨ ᱰᱟᱠᱛᱟᱨ ᱠᱚᱜᱮᱸ ᱦᱟᱸᱜ ᱡᱚᱛᱚᱱᱟᱜ ᱠᱚ ᱞᱟᱹᱭ ᱟᱹᱵᱤᱱᱟ ᱦᱮᱸ ᱚᱱᱟ ᱠᱚ ᱦᱟᱸᱜ ᱪᱮᱠᱟᱯ ᱠᱚ ᱪᱮᱠ ᱦᱩᱭᱩᱜᱼᱟ ᱦᱟᱸᱜ ᱡᱚᱛᱚ ᱡᱤᱱᱤᱥ ᱜᱮ ᱪᱮᱠ ᱦᱩᱭᱩᱜᱼᱟ ᱟᱨ ᱧᱮᱞ ᱠᱟᱛᱮᱫ ᱱᱟᱜᱷ ᱟᱨᱦᱚᱸ ᱪᱮᱫ ᱠᱚ ᱨᱳᱜᱽ ᱟᱡᱟᱨ ᱠᱚ ᱢᱮᱱᱟᱜᱼᱟ ᱯᱟᱪᱮᱫ ᱱᱚᱣᱟ ᱚᱥᱩᱵᱤᱫᱷᱟ ᱟᱠᱟᱱ ᱜᱮᱭᱟᱵᱤᱱ ᱦᱟᱸᱜ ᱤᱱᱟᱹ ᱠᱷᱟᱱ ᱫᱚ ᱡᱚᱛᱚ ᱠᱚ ᱨᱳᱜᱽ ᱟᱡᱟᱨ ᱠᱚ ᱧᱮᱞ ᱠᱟᱛᱮᱫ ᱦᱟᱸᱜ ᱟᱨᱦᱚᱸ ᱫᱚᱥᱨᱟ ᱪᱮᱠ ᱠᱟᱛᱮᱫ ᱦᱟᱸᱜ ᱨᱟᱱ ᱦᱟᱸᱜ ᱮᱢᱚᱜ ᱦᱩᱭᱩᱜᱼᱟ ᱡᱩᱫᱤ ᱴᱤᱵᱷᱤ ᱵᱚᱫᱚᱞ ᱛᱮ ᱟᱨᱦᱚᱸ ᱮᱴᱟᱜ ᱟᱜ ᱠᱚ ᱛᱟᱹᱵᱤᱱ ᱢᱮᱱᱟᱜ ᱛᱟᱹᱵᱤᱱᱟ ᱨᱩᱣᱟᱹ ᱮᱰᱮᱠᱷᱟᱱ ᱚᱱᱟ ᱠᱚᱦᱚᱸ ᱛᱚ ᱦᱟᱸᱜ ᱧᱮᱞ ᱥᱟᱦᱟᱣ ᱦᱩᱭᱩᱜ ᱛᱟᱵᱮᱱᱟ ᱱᱟᱥᱮᱱᱟᱜ ᱦᱳᱭ ᱦᱳᱭ ᱦᱳᱭ ᱦᱳᱭ ᱦᱳᱭ ᱤᱱᱟᱹ ᱡᱩᱫᱤ ᱛᱟᱦᱮᱱ ᱠᱷᱟᱱ ᱜᱮ ᱴᱷᱤᱠ ᱜᱮᱭᱟ ᱟᱪᱪᱷᱟ ᱢᱟ ᱛᱚᱵᱮ ᱦᱤᱡᱩᱜ ᱵᱮᱱ ᱦᱟᱸᱜ ᱦᱮᱸ ᱛᱟᱦᱚᱞᱮ ᱦᱚᱸ ᱟᱹᱵᱤᱱ ᱦᱤᱡᱩᱜ ᱵᱤᱱ ᱥᱮ ᱱᱚᱸᱰᱮ ᱟᱹᱞᱤᱧ ᱫᱚ ᱦᱟᱸᱜ ᱫᱚᱥ ᱵᱟᱡᱮ ᱠᱷᱚᱡ ᱪᱟᱨ ᱵᱟᱡᱟ ᱦᱟᱹᱨᱤᱡ ᱵᱟᱹᱞᱤᱧ ᱛᱟᱦᱮᱱᱟ ᱱᱚᱣᱟ ᱱᱟᱨᱥ ᱠᱚ ᱱᱟᱦᱟᱸᱜ ᱮᱴᱟᱜ ᱠᱚ ᱦᱟᱸᱜ ᱰᱟᱠᱴᱟᱨ ᱠᱚ ᱱᱟᱜ ᱠᱚ ᱛᱟᱦᱮᱱ ᱜᱮᱫᱚ ᱦᱮᱸ ᱡᱚᱛᱚ ᱠᱤᱪᱷᱩ ᱦᱟᱸᱜ ᱩᱱᱠᱩ ᱦᱟᱸᱜ ᱨᱤᱯᱳᱨᱴ ᱱᱟᱦᱟᱜ ᱠᱚ ᱚᱞ ᱵᱮᱱᱟᱣ ᱟᱵᱮᱱᱟ ᱟᱪᱪᱷᱟ ᱴᱷᱤᱠ ᱜᱮᱭᱟ ᱛᱚᱵᱮ ᱦᱤᱡᱩᱜ ᱵᱤᱱ ᱢᱟ ᱦᱮᱸ ᱦᱮᱸ